ᱦᱮᱞᱳ ᱮᱵ ᱠᱮᱵ ᱨᱮᱱ ᱰᱟᱭᱵᱷᱟᱨᱮᱢ ᱞᱟᱹᱭ ᱮᱫᱟ ᱟᱪᱪᱷᱟ ᱪᱷᱟ ᱪᱷᱟ ᱡᱮ ᱤᱧ ᱡᱟᱦᱟᱸ ᱡᱮᱧ ᱵᱩᱠᱤᱝ ᱞᱮᱫᱟ ᱡᱮ ᱯᱩᱨᱩᱞᱤᱭᱟᱹ ᱠᱷᱚᱱ ᱟᱫᱨᱟ ᱪᱟᱞᱟᱜ ᱢᱮᱱᱛᱮ ᱛᱚ ᱚᱱᱟ ᱫᱚ ᱤᱧ ᱟᱯᱟᱛᱚᱛᱚ ᱵᱩᱠᱤᱝ ᱤᱧ ᱠᱮᱱᱥᱮᱞᱫᱟ ᱪᱮᱫᱟᱜ ᱥᱮ ᱤᱧᱟᱹᱜ ᱚᱥᱵᱤᱫᱷᱟ ᱢᱮᱱᱟᱜ ᱛᱤᱧᱟᱹ ᱤᱧᱟᱹᱜ ᱠᱟᱹᱣᱰᱤ ᱡᱟᱛᱮ ᱤᱧᱟᱹᱜ ᱮᱠᱟᱣᱩᱸᱴ ᱨᱮ ᱴᱷᱤᱠᱴᱷᱟᱠ ᱨᱩᱣᱟᱹᱲᱢᱟ ᱱᱚᱣᱟ ᱤᱧᱟᱹᱜ ᱡᱮᱢ ᱵᱮᱵᱚᱥᱛᱟ ᱠᱟᱛᱤᱧᱟ